ᱫᱟᱥᱟᱭ ᱨᱮᱫᱚ ᱠᱚᱲᱟ ᱜᱤᱫᱽᱨᱟᱹ ᱫᱚ ᱠᱩᱲᱤ ᱜᱤᱫᱽᱨᱟᱹ ᱞᱮᱠᱟ ᱠᱚ ᱥᱟᱡᱟᱜᱼᱟ ᱟᱨ ᱥᱮᱫᱟᱭᱟᱜ ᱮᱱᱮᱡ ᱥᱮᱨᱮᱧ ᱫᱚᱥᱮ ᱚᱱᱮ ᱥᱮᱫᱟᱭᱟᱜ ᱮᱱᱮᱡ ᱥᱮᱨᱮᱧ ᱫᱚ ᱥᱮ ᱚᱱᱮ ᱤᱭᱟᱹᱫᱷᱩᱛᱤ ᱛᱮᱠᱚ ᱫᱷᱩᱛᱤᱜ ᱠᱟᱱ ᱛᱟᱦᱮᱱᱟ ᱟᱨ ᱱᱮᱛᱟᱨ ᱫᱚ ᱱᱟᱦᱟᱜ ᱨᱮᱫᱚ ᱯᱟᱹᱧᱪᱤ ᱥᱟᱱᱛᱟᱲᱟᱜ ᱫᱚ ᱦᱮᱱᱟᱜᱼᱟ ᱚᱱᱟ ᱤᱭᱟᱹ ᱯᱟᱹᱧᱪᱤ ᱫᱷᱩᱛᱤ ᱵᱟᱵᱟ ᱦᱚᱲ ᱫᱚ ᱟᱨ ᱜᱚᱜᱚ ᱦᱚᱲ ᱫᱚ ᱯᱟᱹᱧᱪᱤ ᱠᱷᱟᱸᱰᱤ ᱞᱮ ᱵᱟᱸᱫᱮᱭᱟ ᱟᱨ ᱥᱮᱫᱟᱭ ᱫᱚ ᱞᱤᱯᱩᱨ ᱯᱟᱭᱜᱚᱱ ᱴᱚᱰᱚᱨ ᱟᱨ ᱛᱟᱠᱟ ᱠᱚ ᱛᱚᱲᱟ ᱠᱚ ᱚᱱᱟ ᱠᱚᱜᱮᱞᱮ ᱦᱚᱨᱚᱜᱟ ᱟᱨ ᱵᱟᱦᱟ ᱥᱚᱨᱦᱟᱭ ᱫᱚ ᱠᱩᱲᱤ ᱦᱚᱯᱚᱱ ᱫᱚ ᱛᱟᱠᱟ ᱠᱚ ᱤᱭᱟᱹ ᱛᱚᱲᱟ ᱠᱚᱞᱮ ᱦᱚᱨᱚᱜᱟ ᱟᱨ ᱛᱟᱠᱟ ᱛᱚᱲᱟᱞᱮ ᱦᱚᱨᱚᱜᱟ ᱟᱨ ᱛᱟᱠᱟ ᱛᱚᱲᱟ ᱠᱚᱞᱮ ᱦᱚᱨᱚᱜᱟ ᱟᱨ ᱚᱱᱟ ᱠᱚᱛᱮᱞᱮ ᱮᱱᱮᱡ ᱥᱮᱨᱮᱧᱟ ᱟᱨ ᱵᱟᱵᱟ ᱦᱚᱲ ᱦᱚᱸ ᱯᱟᱹᱧᱪᱤ ᱫᱷᱩᱛᱤ ᱠᱚ ᱰᱮᱸᱜᱟᱭᱟ ᱚᱱᱟ ᱛᱮᱠᱚ ᱨᱩᱣᱟᱞᱮᱭᱟ ᱵᱟᱵᱟ ᱦᱚᱲ ᱠᱚᱫᱚ ᱠᱚ ᱨᱩᱭᱟ ᱟᱨ ᱜᱚᱜᱚ ᱦᱚᱲ ᱠᱚᱫᱚᱞᱮ ᱮᱱᱮᱡᱼᱟ ᱟᱹᱰᱤ ᱨᱟᱹᱥᱠᱟᱹ ᱵᱩᱡᱩᱜᱼᱟ ᱡᱚᱢ ᱡᱚᱢᱟᱴ ᱜᱮᱢ ᱮᱱᱮᱡ ᱥᱮᱨᱮᱧᱟ ᱟᱨ ᱱᱟᱦᱟᱜ ᱫᱚ ᱠᱚᱲᱟ ᱦᱚᱯᱚᱱ ᱠᱚᱫᱚ ᱯᱮᱱᱴ ᱥᱩᱴ ᱡᱩᱛᱟᱹ ᱢᱚᱡᱟ ᱜᱷᱩᱲᱤ ᱢᱳᱵᱟᱭᱤᱞ ᱚᱱᱟ ᱠᱚ ᱡᱚᱛᱚᱜᱮ ᱠᱚ ᱵᱮᱵᱚᱦᱟᱨ ᱫᱟ ᱟᱨ ᱟᱨ ᱠᱩ ᱠᱩᱲᱤ ᱜᱤᱫᱽᱨᱟᱹ ᱫᱚ ᱯᱷᱚᱨᱚᱠ ᱯᱮᱱ ᱠᱚᱠᱚ ᱦᱚᱨᱚᱜ ᱮᱫᱟ ᱯᱟᱹᱧᱪᱤ ᱠᱷᱟᱸᱰᱤ ᱵᱟᱜᱮ ᱠᱟᱛᱮ ᱯᱷᱚᱨᱚᱠ ᱯᱮᱱ ᱠᱚ ᱦᱚᱨᱚᱜ ᱮᱫᱟ ᱟᱨ ᱠᱚ ᱮᱱᱮᱡ ᱥᱮᱨᱮᱧ ᱮᱫᱟ ᱫᱟᱬᱟ ᱵᱟᱲᱟ ᱦᱚᱸᱠᱚ ᱫᱟᱬᱟ ᱵᱟᱲᱟᱭ ᱠᱟᱱᱟ ᱤᱥᱠᱩᱞ ᱱᱟᱦᱟᱜ ᱡᱩᱜᱽ ᱛᱚ

ᱞᱤᱯᱩᱨ ᱥᱮᱫᱟᱭ ᱫᱚ ᱢᱟᱨᱮ ᱢᱟᱨᱮ ᱮᱱᱮᱡ ᱥᱤᱭᱟᱹ ᱥᱮᱫᱟᱭ ᱫᱚ ᱢᱟᱨᱮ ᱢᱟᱨᱮ ᱨᱩᱣᱟᱜ ᱠᱚ ᱛᱮᱦᱮᱸ ᱠᱟᱱᱟ ᱟᱨ ᱦᱚᱨᱚᱜ ᱵᱟᱸᱫᱮ ᱦᱚᱸ ᱛᱟᱦᱮᱠᱟᱱᱟ ᱵᱟᱵᱟ ᱦᱚᱲ ᱠᱚᱦᱚᱸ ᱞᱤᱯᱩᱨ ᱠᱚ ᱦᱚᱨᱚᱜ ᱮᱫ ᱛᱟᱦᱮᱱᱟ ᱴᱚᱰᱚᱨ ᱠᱚ ᱦᱚᱨᱚᱜ ᱮᱫ ᱛᱟᱦᱮᱱᱟ ᱢᱟ ᱠᱲᱤ ᱠᱚ ᱦᱚᱨᱚᱜ ᱮᱫ ᱛᱟᱦᱮᱱᱟ ᱟᱨ ᱵᱟᱵᱟ ᱜᱚᱜᱚ ᱦᱚᱲ ᱠᱚᱫᱚ ᱯᱟ ᱧᱪᱤ ᱥᱟ ᱲᱤ ᱠᱚ ᱵᱟᱸᱫᱮᱭᱟ ᱟᱨ ᱯᱟᱱ ᱥᱟᱠᱟᱢ ᱠᱚ ᱦᱚᱨᱚᱜᱟ ᱥᱩᱫ ᱡᱷᱩᱯᱯᱟ ᱢᱟ ᱟᱨ ᱴᱚᱰᱚᱨ ᱠᱚ ᱦᱚᱨᱚᱜᱟ ᱟᱨ ᱛᱚᱲᱟ ᱛᱟᱜᱟ ᱠᱚᱠᱚ ᱦᱚᱨᱚᱜᱟ ᱟᱨ ᱠᱚ ᱮᱱᱮᱡ ᱥᱮᱨᱮᱧᱟ